ᱟᱵᱚᱣᱟᱜ ᱱᱤᱛᱚᱜ ᱞᱚᱜᱚᱛ ᱤᱫᱤ ᱠᱟᱛᱮᱜ ᱠᱟᱹᱣᱰᱤ ᱮᱯᱮᱢ ᱪᱟᱯᱟᱞ ᱴᱚᱴᱷᱟ ᱡᱩᱫᱤ ᱵᱚᱱ ᱞᱟᱹᱭᱟ ᱛᱟᱦᱚᱞᱮ ᱠᱷᱟᱱ ᱯᱳᱭᱞᱳ ᱫᱚ ᱢᱮᱱᱟᱜ ᱟᱠᱟᱫᱟ ᱡᱮ ᱵᱮᱝᱠ ᱛᱟᱨᱯᱚᱨᱮ ᱯᱳᱥᱴ ᱚᱯᱷᱤᱥ ᱱᱤᱭᱟᱹ ᱛᱟᱞᱟᱛᱮ ᱠᱟᱹᱣᱰᱤ ᱮᱯᱮᱢ ᱪᱟᱯᱟᱞ ᱴᱚᱴᱷᱟ ᱠᱟᱹᱣᱰᱤ ᱮᱯᱮᱢ ᱪᱟᱯᱟᱞ ᱴᱚᱴᱷᱟ ᱨᱮᱭᱟᱜ ᱠᱟᱛᱷᱟ ᱵᱚᱱ ᱞᱟᱹᱭ ᱫᱟᱲᱮᱭᱟᱜᱼᱟ ᱱᱤᱭᱟᱹ ᱠᱚᱛᱮ ᱫᱚ ᱠᱟᱹᱣᱰᱤ ᱢᱤᱫ ᱦᱚᱲ ᱴᱷᱮᱱ ᱟᱨ ᱢᱤᱫ ᱦᱚᱲ ᱴᱷᱮᱱ ᱠᱳᱞ ᱜᱟᱱᱚᱜ ᱠᱟᱱᱟ ᱢᱤᱫ ᱦᱚᱲ ᱴᱷᱮᱱ ᱠᱷᱚᱱ ᱟᱨ ᱢᱤᱫ ᱦᱚᱲ ᱴᱷᱮᱱ ᱠᱩᱞ ᱜᱟᱱᱚᱜ ᱠᱟᱱᱟ ᱱᱤᱝᱠᱟᱹ ᱛᱟᱞᱟ ᱛᱮᱜᱮ ᱟᱨᱦᱚᱸ ᱡᱩᱫᱤ ᱤᱱᱴᱟᱨᱱᱮᱴ ᱚᱠᱟ ᱞᱮᱠᱟ ᱞᱮᱱᱫᱮᱱ ᱟᱨ ᱠᱟᱹᱣᱰᱤ ᱨᱮᱭᱟᱜ ᱫᱷᱟᱨᱚᱱᱟ ᱟᱹᱨᱩ ᱯᱷᱮᱨᱟᱣ ᱟᱠᱟᱫᱟᱭ ᱛᱟᱦᱞᱮ ᱠᱷᱟᱱ ᱵᱚᱱ ᱧᱮᱞᱟ ᱡᱮ ᱤᱱᱴᱟᱨᱱᱮᱹᱴ ᱛᱟᱞᱟ ᱛᱮᱠᱷᱟᱱ ᱟᱹᱰᱤ ᱥᱟᱺᱜᱤᱧ ᱨᱮᱢᱮᱱᱟᱭ ᱢᱤᱫᱴᱮᱱ ᱦᱚᱲ ᱴᱷᱮᱱ ᱴᱟᱠᱟ ᱵᱚᱱ ᱠᱩᱞ ᱫᱟᱲᱮᱭᱟᱭ ᱠᱟᱱᱟ ᱡᱟᱦᱟᱸ ᱛᱤᱱᱟᱹᱜ ᱥᱟᱺᱜᱤᱧ ᱨᱮ ᱞᱟᱹᱠᱛᱤ ᱨᱮ ᱠᱳᱞ ᱫᱟᱲᱮᱭᱟᱜ ᱠᱟᱱᱟᱵᱚᱱ ᱮᱢ ᱫᱟᱲᱮᱭᱟᱭ ᱠᱟᱱᱟ ᱵᱚᱱ ᱱᱤᱭᱟᱹ ᱢᱤᱫᱴᱟᱱ ᱥᱩᱵᱤᱫᱷᱟ ᱤᱱᱴᱟᱨᱱᱮᱹᱴ ᱛᱟᱞᱟᱛᱮ ᱦᱩᱭ ᱠᱟᱱᱟ ᱟᱨ ᱡᱟᱦᱟᱸ ᱫᱚ ᱵᱮᱝᱠ ᱛᱟᱞᱟ ᱛᱮᱦᱚᱸ ᱛᱟᱲᱟᱛᱟᱲᱚ ᱞᱚᱜᱚᱱ ᱧᱚᱜ ᱦᱩᱭ ᱟᱠᱟᱱ ᱨᱮᱦᱚᱸ ᱢᱮᱱᱠᱷᱟᱱ ᱤᱱᱴᱟᱨᱱᱮᱹᱴ ᱵᱮᱝᱠᱤᱝ ᱱᱤᱭᱟᱹ ᱠᱚ ᱠᱷᱟᱹᱛᱤᱨ ᱛᱮ ᱟᱵᱚᱣᱟᱜ ᱠᱟᱹᱢᱤ ᱫᱚ ᱟᱹᱰᱤᱜᱟᱱ ᱜᱮ ᱞᱟᱦᱟ ᱤᱫᱤᱭ ᱠᱟᱱᱟ